ᱟᱞᱮ ᱟᱛᱳ ᱨᱮ ᱱᱚᱞᱠᱩᱯ ᱨᱮᱱᱟᱝ ᱞᱟᱹᱠᱛᱤ ᱦᱩᱭᱟᱠᱟᱱᱟ ᱟᱨ ᱱᱚᱞᱠᱩᱯ ᱨᱮᱱᱟᱜ ᱫᱟᱜ ᱞᱟᱹᱜᱤᱫ ᱞᱟᱹᱠᱛᱤ ᱠᱷᱟᱹᱛᱤᱨ ᱤᱧ ᱫᱚ ᱜᱨᱟᱢ ᱥᱚᱵᱷᱟ ᱠᱚᱨᱟᱣ ᱠᱟᱛᱮᱫ ᱮᱯᱞᱤᱠᱮᱥᱮᱱ ᱢᱟᱫᱽᱫᱷᱚᱢ ᱛᱮ ᱵᱟᱰᱟᱭ ᱦᱚᱪᱚᱣᱟᱠᱟᱫᱮᱭᱟ ᱜᱨᱟᱢ ᱯᱚᱨᱫᱷᱟᱱ ᱟᱨ ᱟᱞᱮ ᱴᱚᱴᱷᱟ ᱨᱮ ᱠᱤᱪᱷᱩ ᱠᱩᱧ ᱛᱟᱦᱮᱸ ᱠᱟᱱᱟ ᱚᱱᱟ ᱢᱟ ᱱᱮᱛᱟᱨ ᱫᱚ ᱠᱩᱧ ᱨᱮᱱᱟᱜ ᱫᱟᱜ ᱢᱟ ᱚᱴᱟᱜ ᱜᱮ ᱛᱟᱦᱮᱱᱟ ᱚᱱᱟ ᱠᱷᱟᱹᱛᱤᱨ ᱱᱚᱞᱠᱩᱯ ᱨᱮᱱᱟᱜ ᱞᱟᱹᱠᱛᱤ ᱫᱚ ᱟᱹᱰᱤ ᱜᱮ ᱡᱟᱹᱥᱛᱤᱭᱟ ᱠᱟᱨᱚᱱ ᱠᱚᱱᱚ ᱱᱚᱞᱠᱩᱯ ᱨᱮᱱᱟᱜ ᱫᱟᱜ ᱧᱩ ᱠᱟᱛᱮᱫ ᱟᱞᱮᱭᱟᱜ ᱦᱚᱲᱢᱚ ᱡᱤᱣᱤ ᱦᱚᱸ ᱱᱟᱯᱟᱭ ᱛᱮ ᱛᱟᱦᱮᱱᱟ ᱚᱱᱟ ᱠᱷᱟᱹᱛᱤᱨ ᱜᱮ ᱯᱚᱧᱪᱟᱭᱮᱛ ᱴᱷᱮᱱ ᱮᱯᱞᱤᱠᱮᱥᱮᱱ ᱮᱢ ᱦᱩᱭᱟᱠᱟᱱᱟ ᱟᱨ ᱟᱞᱮ ᱴᱚᱴᱷᱟᱨᱮ ᱠᱤᱪᱷᱩ ᱜᱟᱱ ᱨᱮᱸᱜᱮᱡ ᱱᱟᱪᱟᱨ ᱦᱚᱲ ᱠᱚ ᱢᱮᱱᱟᱜ ᱠᱚᱣᱟ ᱩᱱᱠᱩ ᱞᱟ ᱜᱤᱫ ᱞᱟ ᱜᱤᱫ ᱛᱮ ᱨᱟᱵᱟᱝ ᱨᱮ ᱠᱤᱪᱷᱩᱜᱟᱱ ᱞᱩᱜᱽᱲᱤᱡ ᱮᱢᱚᱜ ᱨᱮᱱᱟᱜ ᱤᱧ ᱨᱤᱠᱟᱹᱣᱟᱠᱟᱫᱟ ᱱᱚᱣᱟ ᱠᱚ ᱟᱱᱟᱴ ᱟᱛᱮᱫ ᱜᱮ ᱥᱟᱢᱟᱝ ᱫᱟᱯᱨᱟᱢ ᱟᱠᱟᱱᱟ ᱧ